ᱟᱞᱮ ᱥᱩᱨ ᱟᱞᱮ ᱥᱩᱨ ᱨᱮ ᱡᱟᱦᱟᱸᱭ ᱴᱩᱨ ᱜᱟᱭᱤᱰ ᱢᱮᱱᱟᱜ ᱟᱠᱟᱜ ᱠᱚᱣᱟ ᱩᱱᱠᱩ ᱫᱚ ᱡᱚᱛᱚ ᱯᱨᱟᱭ ᱡᱚᱛᱚ ᱯᱟᱹᱨᱥᱤ ᱛᱮᱜᱮ ᱠᱚ ᱨᱚᱲ ᱫᱟᱲᱮᱭᱟᱜᱼᱟ ᱪᱮᱫᱟᱜ ᱥᱮ ᱩᱱᱠᱩ ᱫᱚ ᱡᱚᱛᱚ ᱨᱚᱠᱚᱢ ᱯᱟᱹᱨᱥᱤ ᱨᱮᱱ ᱦᱚᱲ ᱜᱮᱠᱚ ᱧᱟᱢ ᱠᱚᱣᱟ ᱟᱨ ᱡᱚᱛᱚ ᱨᱚᱠᱚᱢ ᱯᱟᱹᱨᱥᱤ ᱨᱮᱱ ᱦᱚᱲ ᱥᱟᱛᱮᱜ ᱜᱮ ᱩᱱᱠᱩ ᱫᱚ ᱠᱟᱨᱵᱟᱨ ᱛᱟᱠᱚ ᱨᱚᱲ ᱵᱟᱲᱟ ᱛᱟᱠᱚ ᱛᱟᱦᱞᱮ ᱩᱱᱠᱩ ᱫᱚ ᱯᱨᱟᱭ ᱡᱚᱛᱚ ᱨᱚᱠᱚᱢ ᱯᱟᱹᱨᱥᱤ ᱥᱟᱞᱟᱜ ᱜᱮ ᱩᱱᱠᱩ ᱫᱚ ᱵᱟᱰᱟᱭ ᱫᱚ ᱢᱮᱱᱟᱜ ᱛᱟᱠᱚᱣᱟ ᱟᱨᱠᱤ ᱨᱚᱲ ᱫᱟᱲᱮᱭᱟᱜ ᱟᱠᱚ ᱯᱨᱟᱭ ᱡᱚᱛᱚ ᱯᱟᱹᱨᱥᱤ ᱜᱮ